ᱦᱟᱲᱟᱢ ᱵᱩᱰᱷᱤ ᱦᱚᱲ ᱠᱚᱣᱟᱜ ᱫᱚ ᱚᱠᱟ ᱞᱮᱠᱟᱨᱮ ᱱᱟᱯᱟᱭ ᱫᱚᱦᱚ ᱜᱟᱱᱚᱜᱼᱟ ᱚᱱᱟ ᱫᱚ ᱦᱩᱭᱩᱜ ᱠᱟᱱᱟ ᱡᱮ ᱴᱟᱭᱤᱢ ᱨᱮ ᱡᱚᱢ ᱮᱢ ᱦᱩᱭᱩᱜᱼᱟ ᱥᱮᱛᱟᱜ ᱦᱚᱸ ᱥᱳᱢᱚᱭ ᱨᱮᱜᱮ ᱡᱚᱢ ᱪᱟ ᱠᱚ ᱱᱟᱥᱛᱟ ᱠᱚᱦᱚᱸ ᱟᱨ ᱩᱢ ᱟᱹᱨᱩᱵ ᱦᱚᱸ ᱫᱤᱱ ᱫᱤᱱ ᱩᱢ ᱟᱹᱨᱩᱵ ᱦᱚᱸ ᱩᱱᱠᱩ ᱫᱚ ᱨᱮᱭᱟᱲ ᱥᱟᱵ ᱠᱚᱣᱟ ᱨᱟᱵᱟᱝ ᱫᱤᱱ ᱫᱚ ᱥᱤᱛᱩᱝ ᱫᱤᱱ ᱦᱚᱸ ᱰᱷᱮᱹᱨ ᱫᱟᱜ ᱨᱮ ᱩᱢ ᱦᱚᱸ ᱩᱱᱠᱩ ᱫᱚ ᱯᱷᱩᱲᱩᱝᱚᱜ ᱟᱠᱚ ᱰᱷᱮᱹᱨ ᱦᱚᱸ ᱩᱢ ᱫᱚ ᱴᱟᱭᱤᱢ ᱨᱮᱜᱮ ᱥᱮᱛᱟᱜ ᱨᱮᱜᱮ ᱨᱟᱵᱟᱝ ᱫᱤᱱ ᱦᱚᱸ ᱚᱱᱟ ᱛᱮᱞᱮ ᱩᱢ ᱠᱚᱣᱟ ᱟᱭᱳ ᱵᱟᱵᱟ ᱠᱚᱫᱚ ᱟᱨ ᱥᱮᱛᱟᱜ ᱨᱮᱜᱮ ᱡᱚᱢ ᱧᱩ ᱦᱚᱸᱞᱮ ᱮᱢᱟ ᱠᱚᱣᱟ ᱟᱨ ᱛᱤᱠᱤᱱᱟᱜ ᱦᱚᱸ ᱥᱚᱢᱚᱭ ᱨᱮᱜᱮ ᱞᱮ ᱮᱢᱟ ᱠᱚᱣᱟ ᱚᱱᱟ ᱛᱮᱜᱮ ᱩᱱᱠᱩᱣᱟᱜ ᱦᱚᱲᱢᱚ ᱫᱚ ᱵᱮᱥ ᱛᱟᱦᱮᱱᱟ ᱟᱨ ᱞᱩᱜᱽᱲᱤ ᱞᱟᱯᱚ ᱦᱚᱸᱞᱮ ᱥᱟᱯᱷᱟ ᱠᱚᱣᱟ ᱩᱢ ᱠᱟᱛᱮ ᱫᱚ ᱨᱟᱵᱟᱝ ᱫᱤᱱ ᱫᱚᱞᱮ ᱡᱮᱰᱮᱨ ᱠᱟᱠᱚᱣᱟ ᱟᱨ ᱪᱟᱸᱫᱚ ᱨᱟᱠᱟᱵ ᱠᱟᱛᱮ ᱜᱮᱠᱚ ᱩᱰᱩᱠᱚᱜᱼᱟ ᱵᱟᱨᱦᱮ ᱦᱚᱸᱞᱮ ᱚᱰᱚᱠ ᱠᱚᱣᱟ ᱟᱨ ᱩᱢ ᱠᱚ ᱠᱷᱟᱱᱞᱮ ᱫᱟᱜ ᱫᱚ ᱞᱚᱞᱚ ᱧᱚᱜ ᱠᱟᱛᱮᱱ ᱜᱮ ᱟᱨ ᱥᱩᱱᱩᱢ ᱠᱚᱦᱚᱸ ᱚᱡᱚᱜ ᱧᱚᱜ ᱠᱟᱠᱚᱣᱟᱞᱮ ᱡᱮ ᱦᱟᱲᱟᱢ ᱵᱩᱰᱷᱤ ᱫᱚ ᱡᱚᱛᱚᱱ ᱞᱮᱠᱚ ᱠᱷᱟᱱ ᱩᱱᱠᱩ ᱫᱚ ᱵᱚᱸᱜᱟ ᱵᱚᱸᱜᱟ ᱥᱚᱢᱟᱱ ᱦᱚᱲ ᱠᱟᱱᱟ ᱠᱚ ᱩᱱᱠᱩ ᱫᱚ ᱚᱱᱟ ᱠᱷᱟᱹᱛᱤᱨ ᱛᱮ ᱵᱮᱥ ᱛᱮᱜᱮ ᱫᱚᱦᱚ ᱠᱚᱣᱟᱞᱮ ᱟᱨ ᱩᱱᱠᱩ ᱫᱚ ᱡᱟᱦᱟᱸ ᱛᱮᱦᱚᱸ ᱵᱟᱞᱮ ᱵᱟᱹᱜᱤ ᱜᱤᱰᱤᱭᱟ ᱠᱚᱣᱟ ᱵᱟᱹᱜᱤ ᱜᱤᱰᱤ ᱫᱚ ᱚᱠᱚᱭ ᱧᱮᱞ ᱠᱚᱣᱟ ᱛᱤᱱ ᱨᱮᱪᱚ ᱪᱮᱫ ᱪᱚᱭ ᱠᱷᱚᱡᱽ ᱪᱮᱫ ᱞᱮᱠᱟ ᱪᱚᱭ ᱵᱩᱡᱷᱟᱹᱣ ᱚᱱᱟ ᱠᱷᱟᱹᱛᱤᱨ ᱛᱮ ᱢᱤᱫ ᱦᱚᱲ ᱫᱚ ᱟᱭᱳ ᱵᱟᱵᱟ ᱩᱱᱠᱩ ᱦᱟᱲᱟᱢ ᱵᱩᱲᱦᱤ ᱨᱮᱱᱟᱜ ᱡᱟᱦᱟᱸ ᱵᱚᱱ ᱢᱮᱛᱟ ᱠᱚᱣᱟ ᱩᱱᱠᱩ ᱫᱚ ᱟᱞᱮ ᱫᱚ ᱟᱭᱳ ᱵᱟᱵᱟ ᱞᱮ ᱢᱮᱛᱟ ᱠᱚᱣᱟ ᱩᱱᱠᱩ ᱫᱚ ᱚᱱᱟ ᱠᱷᱟᱹᱛᱤᱨ ᱛᱮ ᱩᱱᱠᱩ ᱵᱟᱠᱷᱨᱟ ᱫᱚ ᱢᱤᱫ ᱦᱚᱲ ᱫᱚᱞᱮ ᱛᱟᱦᱮᱱ ᱜᱮᱭᱟ ᱚᱲᱟᱜ ᱨᱮᱫᱚ ᱱᱤᱦᱟᱹᱛᱤ